ᱦᱮᱸ ᱤᱧ ᱥᱟᱸᱫᱮᱥ ᱞᱮᱠᱟᱛᱮ ᱜᱟᱛᱷᱱᱤ ᱫᱚ ᱵᱟᱹᱧ ᱚᱞ ᱵᱟᱲᱟ ᱟᱠᱟᱫᱟ ᱢᱮᱱᱠᱷᱟᱱ ᱚᱱᱚᱲᱦᱮᱸ ᱫᱚᱧ ᱚᱞ ᱟᱠᱟᱫᱟ ᱤᱧᱟᱹᱜ ᱡᱚᱠᱷᱚᱱ ᱜᱮᱞ ᱥᱮᱨᱢᱟ ᱩᱢᱮᱨ ᱛᱤᱧ ᱢᱚᱬᱮ ᱪᱟᱱᱟᱪ ᱨᱤᱧ ᱯᱟᱲᱦᱟᱜᱼᱟ ᱩᱱ ᱚᱠᱛᱚ ᱤᱥᱠᱩᱞ ᱨᱮ ᱟᱞᱮ ᱚᱱᱚᱲᱦᱮᱸ ᱠᱚ ᱚᱞ ᱦᱚᱪᱚ ᱞᱮᱫ ᱞᱮᱭᱟ ᱩᱱ ᱚᱱᱚᱲᱦᱮᱸ ᱨᱮ ᱜᱤᱫᱽᱨᱟᱹ ᱠᱚᱣᱟᱜ ᱢᱤᱫᱴᱟᱝ ᱚᱱᱚᱲᱦᱮᱸᱧ ᱚᱞ ᱞᱮᱫᱟ ᱚᱱᱟ ᱚᱱᱚᱲᱦᱮᱸ ᱫᱚ ᱜᱤᱫᱽᱨᱟᱹ ᱵᱟᱣᱞᱤ ᱠᱚ ᱢᱮᱱᱟ ᱱᱚᱶᱟ ᱜᱤᱫᱽᱨᱟᱹ ᱵᱟᱹᱣᱞᱤ ᱫᱚ ᱦᱩᱭᱩᱜ ᱠᱟᱱᱟ ᱟᱞᱮ ᱵᱟᱹᱵᱩᱭ ᱵᱟᱭ ᱨᱟᱜᱟ ᱦᱟᱹᱠᱩ ᱥᱟᱵ ᱮ ᱪᱟᱞᱟᱜ ᱟᱭ ᱦᱟᱹᱠᱩ ᱦᱟᱹᱠᱩ ᱨᱚᱴᱮ ᱵᱟᱭ ᱥᱟᱵ ᱫᱟᱲᱮ ᱟᱠᱚ ᱴᱚᱴᱮ ᱱᱚᱶᱟ ᱚᱱᱚᱲᱦᱮᱸ ᱫᱚ ᱜᱤᱫᱽᱨᱟᱹ ᱠᱚ ᱡᱚᱠᱷᱚᱱ ᱠᱚ ᱨᱟᱜᱟ ᱩᱱ ᱚᱠᱛᱚ ᱜᱤᱫᱽᱨᱟᱹ ᱵᱩᱞᱟᱹᱣ ᱞᱟᱹᱜᱤᱫ ᱱᱚᱶᱟ ᱚᱱᱚᱲᱦᱮᱸ ᱵᱚᱱ ᱞᱟᱹᱭ ᱟᱠᱚᱣᱟ ᱱᱚᱶᱟ ᱚᱱᱚᱲᱦᱮᱸ ᱛᱟᱞᱟ ᱛᱮᱜᱮ ᱢᱤᱫᱴᱟᱝ ᱜᱤᱫᱽᱨᱟᱹ ᱠᱚ ᱞᱟᱹᱜᱤᱫ ᱥᱟᱸᱫᱮᱥ ᱥᱮ ᱜᱤᱫᱽᱨᱟᱹ ᱜᱤᱫᱽᱨᱟᱹ ᱠᱚ ᱡᱤᱵ ᱡᱤᱭᱟᱹᱞᱤ ᱥᱟᱞᱟᱜ ᱩᱯᱨᱩᱢ ᱠᱚ ᱦᱩᱭᱩᱜ ᱛᱟᱠᱚᱣᱟ ᱦᱟᱹᱠᱩ ᱨᱚᱴᱮ ᱟᱨ ᱱᱚᱶᱟ ᱱᱚᱶᱟ ᱚᱱᱚᱲᱦᱮᱸ ᱛᱟᱞᱟ ᱛᱮᱜᱮ ᱜᱤᱫᱽᱨᱟᱹ ᱠᱚ ᱥᱟᱶᱛᱟ ᱢᱤᱫᱴᱟᱝ ᱥᱟᱸᱫᱮᱥ ᱵᱚᱱ ᱮᱢᱟᱭᱟ